ᱟᱞᱮ ᱟᱹᱛᱩ ᱨᱮ ᱤᱥᱤᱱ ᱵᱟᱠᱷᱨᱟᱛᱮ ᱢᱚᱛᱞᱚᱵ ᱦᱮᱯᱨᱟᱣ ᱠᱚ ᱫᱚᱦᱚ ᱞᱮᱫᱟ ᱡᱮ ᱡᱟᱦᱟᱸᱭ ᱜᱮ ᱵᱮᱥᱼᱮ ᱵᱮᱱᱟᱣᱟ ᱮᱱᱠᱷᱟᱱ ᱤᱧ ᱚᱱᱟ ᱚᱱᱟ ᱤᱥᱤᱱ ᱦᱮᱯᱨᱟᱣ ᱨᱤᱧ ᱟᱬᱜᱚ ᱞᱮᱱᱟ ᱟᱫᱚ ᱪᱩᱨᱢᱟᱨ ᱪᱩᱞᱦᱟᱹ ᱠᱚᱧ ᱵᱮᱱᱟᱣ ᱠᱮᱫᱼᱛᱮ ᱠᱚᱲᱦᱟ ᱠᱚᱧ ᱜᱷᱟᱥᱟᱣ ᱯᱷᱟᱨᱪᱟ ᱠᱮᱫᱼᱛᱮ ᱟᱹᱨᱤᱧ ᱪᱚᱸᱫᱟ ᱠᱮᱜᱼᱟ ᱠᱚᱲᱦᱟ ᱤᱱᱟᱹ ᱯᱚᱨᱮ ᱥᱩᱱᱩᱢ ᱠᱚ ᱨᱟᱹᱥᱩᱱ ᱯᱮᱸᱭᱟᱡᱽ ᱡᱚᱛᱚᱣᱟᱜ ᱮᱢ ᱠᱟᱛᱮᱫ ᱵᱷᱟᱹᱡᱤ ᱠᱮᱜᱼᱟ ᱵᱷᱟᱹᱡᱤ ᱠᱮᱫ ᱠᱷᱟᱱ ᱤᱧ ᱚᱱᱟ ᱥᱮᱞᱮᱫ ᱨᱮᱫᱚ ᱤᱧ ᱯᱷᱟᱥᱴ ᱮᱱᱟ ᱟᱹᱰᱤ ᱥᱤᱵᱤᱞ ᱠᱮᱫ ᱠᱚᱣᱟ ᱡᱚᱢ ᱠᱮᱫᱟ ᱠᱚ ᱤᱱᱟᱹ ᱯᱚᱨᱮ ᱫᱚ ᱡᱚᱢ ᱠᱟᱛᱮᱫ ᱡᱚᱛᱚ ᱦᱚᱲ ᱜᱮᱞᱮ ᱡᱚᱢ ᱠᱮᱜᱼᱟ ᱟᱹᱰᱤ ᱥᱤᱵᱤᱞ ᱠᱮᱫ ᱞᱮᱭᱟ ᱟᱨ ᱚᱱᱟ ᱨᱮᱫᱚ ᱫᱚᱢᱮ ᱠᱚ ᱧᱩᱛᱩᱢᱟᱫ ᱞᱤᱧᱟᱹ ᱡᱮ ᱟᱹᱰᱤ ᱪᱮᱦᱨᱟ ᱵᱮᱱᱟᱣ ᱠᱮᱫᱟᱭ ᱯᱷᱟᱨᱱᱟ ᱵᱟᱹᱦᱩ ᱢᱮᱱᱛᱮ ᱱᱚᱣᱟ ᱨᱮᱫᱚ ᱡᱟᱦᱟᱱᱟᱜ ᱯᱷᱟᱥᱴ ᱟᱨᱚ ᱫᱚᱦᱚ ᱞᱮᱠᱷᱟᱱ ᱟᱨᱚ ᱠᱚ ᱠᱚᱨᱟᱣ ᱦᱚᱪᱚᱭᱮᱭᱟ